ᱤᱧ ᱡᱩᱫᱤ ᱡᱳᱛᱤᱨ ᱵᱤᱨᱫᱟᱹ ᱫᱚ ᱢᱤᱫᱴᱤᱡ ᱠᱮᱨᱤᱭᱟᱨ ᱢᱮᱱᱛᱮᱜᱮᱧ ᱵᱷᱟᱹᱵᱤᱭᱟ ᱮᱱᱠᱷᱟᱱ ᱫᱚ ᱤᱧ ᱞᱟᱹᱜᱤᱫᱛᱮ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱪᱮᱫᱟᱜ ᱪᱮ ᱱᱚᱣᱟ ᱫᱷᱟᱹᱨᱛᱤ ᱡᱮᱛᱮ ᱵᱮᱲᱮ ᱥᱮᱨᱢᱟ ᱥᱚᱨᱚᱜᱽ ᱯᱩᱨᱤ ᱡᱮᱛᱮ ᱵᱮᱲᱮ ᱟᱹᱪᱩᱨᱚᱜ ᱠᱟᱱᱟ ᱮᱱᱠᱷᱟᱱ ᱱᱚᱣᱟ ᱫᱷᱟᱹᱨᱛᱤ ᱠᱚ ᱢᱩᱫᱽ ᱨᱮ ᱱᱚᱣᱟ ᱡᱮ ᱡᱟᱦᱟᱸ ᱱᱩᱠᱩ ᱤᱯᱤᱞ ᱮᱸᱜᱮᱞ ᱢᱮᱱᱟᱜ ᱠᱚᱣᱟ ᱩᱱᱠᱩ ᱮᱸᱜᱮᱞ ᱠᱚ ᱛᱟᱞᱟ ᱨᱮ ᱡᱟᱦᱟᱸ ᱞᱮᱠᱟ ᱢᱤᱫᱴᱤᱡ ᱟᱵᱚ ᱱᱩᱭ ᱫᱷᱟᱹᱨᱛᱤ ᱦᱚᱸ ᱢᱤᱫᱴᱤᱡ ᱮᱸᱜᱮᱞ ᱠᱟᱱᱟᱭ ᱮᱱᱠᱷᱟᱱ ᱱᱩᱠᱩ ᱮᱸᱜᱮᱞ ᱡᱟᱦᱟᱸ ᱛᱤᱱᱟᱹᱜ ᱢᱮᱱᱟᱜ ᱠᱚᱣᱟ ᱱᱩᱠᱩ ᱤᱯᱤᱞ ᱡᱟᱦᱟᱸ ᱴᱤᱱᱟᱹᱜ ᱢᱮᱱᱟᱜ ᱠᱚᱣᱟ ᱱᱩᱠᱩ ᱚᱠᱟ ᱚᱠᱚᱭᱟᱜ ᱚᱠᱠᱷᱚ ᱯᱚᱛᱷᱚᱛᱮ ᱚᱠᱚᱭ ᱚᱠᱟ ᱞᱮᱠᱟᱭ ᱟᱹᱪᱩᱨᱚᱜ ᱠᱟᱱᱟ ᱟᱨ ᱛᱤᱱ ᱡᱚᱦᱚᱜ ᱥᱮᱛᱟᱜᱚᱜ ᱠᱟᱱᱟ ᱛᱤᱱ ᱡᱚᱦᱚᱜ ᱟᱹᱭᱩᱵᱚᱜ ᱠᱟᱱᱟ ᱚᱱᱟ ᱨᱮᱱᱟᱜ ᱡᱟᱦᱟᱸ ᱛᱤᱱᱟᱹᱜ ᱛᱟᱨ ᱢᱟᱱᱮ ᱜᱮᱭᱟᱱ ᱚᱱᱟ ᱜᱮ ᱱᱟᱦᱟᱜ ᱡᱳᱛᱤᱨ ᱵᱤᱜᱽᱜᱟᱱ ᱫᱚ ᱢᱮᱱᱠᱷᱟᱱ ᱚᱱᱟ ᱟᱨᱡᱟᱣ ᱞᱟᱜᱟᱛ ᱦᱚᱸ ᱢᱤᱫᱴᱤᱡ ᱢᱚᱱᱮ ᱡᱤᱣᱤ ᱨᱮ ᱟᱹᱰᱤ ᱰᱷᱮᱹᱨ ᱨᱳᱢᱟᱧᱪᱚᱠ ᱞᱮᱠᱟᱱᱟᱜ ᱠᱟᱛᱷᱟ ᱦᱩᱭᱩᱜᱼᱟ ᱪᱮᱫᱟᱜ ᱡᱮ ᱡᱮ ᱟᱵᱚ ᱥᱳᱣᱨᱚ ᱢᱚᱱᱰᱚᱞ ᱨᱮ ᱡᱟᱦᱟᱸ ᱛᱤᱱᱟᱹᱜ ᱜᱮ ᱢᱮᱱᱟᱜ ᱠᱚᱣᱟ ᱤᱯᱤᱞ ᱮᱸᱜᱮᱞ ᱡᱟᱦᱸ ᱛᱤᱱᱟᱹᱜ ᱢᱮᱱᱟᱜ ᱠᱚᱣᱟ ᱩᱱᱠᱩ ᱩᱱᱠᱩ ᱨᱮᱱ ᱢᱤᱫᱴᱤᱡ ᱢᱤᱫᱴᱤᱡ ᱟᱨ ᱦᱚᱸ ᱢᱟᱱᱮ ᱩᱯᱚᱜᱨᱚᱦᱚ ᱢᱮᱱᱛᱮᱫ ᱱᱟᱦᱟᱜ ᱵᱚᱱ ᱢᱮᱛᱟ ᱠᱚ ᱠᱟᱱᱟ ᱯᱩᱯᱚᱜᱨᱚᱦᱚ ᱦᱚᱸ ᱢᱮᱱᱟᱜ ᱠᱟᱜ ᱠᱚᱣᱟ ᱮᱱᱠᱷᱟᱱ ᱩᱱᱠᱩ ᱩᱯᱚᱜᱨᱚᱦᱚ ᱫᱚ ᱜᱨᱚᱦᱚ ᱠᱚᱣᱟᱜ ᱪᱟᱹᱨᱤ ᱯᱟᱠᱠᱷᱚ ᱨᱮᱠᱚ ᱟᱹᱪᱩᱨᱚᱜᱼᱟ ᱮᱱᱠᱷᱟᱱ ᱩᱱᱠᱩ ᱡᱟᱦᱟᱸ ᱛᱤᱱᱟᱹᱜ ᱵᱷᱳᱨ ᱠᱚ ᱟᱹᱪᱩᱨᱚᱜᱼᱟ ᱩᱱ ᱵᱷᱳᱨ ᱟᱵᱚ ᱫᱷᱟᱹᱨᱛᱤ ᱨᱮ ᱥᱤᱧ ᱧᱤᱫᱟᱹ ᱢᱮᱱᱛᱮᱫ ᱟᱵᱚ ᱵᱚᱱ ᱟᱹᱭᱠᱟᱹᱣᱟ ᱮᱱᱠᱷᱟᱱ ᱱᱚᱜᱼᱚᱸᱭ ᱱᱚᱣᱟ ᱠᱚ ᱤᱫᱤ ᱠᱟᱛᱮᱫ ᱡᱳᱛᱤᱨ ᱵᱤᱜᱽᱜᱟᱱ ᱨᱮᱱᱟᱜ ᱜᱮᱭᱟᱱ ᱟᱨᱡᱟᱣ ᱦᱚᱸ ᱢᱤᱫᱴᱤᱡ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱟᱨ ᱚᱱᱟ ᱢᱩᱫᱽᱨᱮ ᱡᱩᱫᱤ ᱡᱳᱛᱤᱨ ᱵᱤᱜᱽᱜᱟᱱ ᱨᱮᱭᱟᱜ ᱜᱮᱭᱟᱱ ᱢᱤᱫᱴᱤᱡ ᱛᱟᱦᱮᱱᱟ ᱮᱱᱠᱷᱟᱱ ᱚᱠᱟ ᱥᱚᱢᱚᱭ ᱨᱮ ᱫᱟᱜ ᱡᱟᱹᱯᱩᱫ ᱚᱠᱟ ᱥᱚᱢᱚᱭ ᱨᱮ ᱦᱩᱰᱩᱨ ᱵᱤᱡᱽᱞᱤ ᱮᱢᱟᱱ ᱛᱮᱢᱟᱱ ᱞᱮᱠᱟᱱ ᱠᱟᱛᱷᱟ ᱠᱚ ᱡᱚᱛᱚ ᱞᱮᱠᱟᱱᱟᱜ ᱵᱟᱲᱟᱭᱚᱜᱼᱟ ᱚᱱᱟ ᱤᱫᱤ ᱠᱟᱛᱮᱫ ᱤᱧ ᱡᱳᱛᱤᱨ ᱵᱤᱜᱽᱜᱟᱱ ᱤᱫᱤ ᱠᱟᱛᱮᱫ ᱫᱚ ᱟᱹᱰᱤ ᱤᱱᱴᱟᱨᱮᱥᱴ ᱢᱤᱱᱟᱹᱧᱟ